ᱦᱮᱸ ᱟᱨᱴ ᱤᱥᱠᱩᱞ ᱠᱚᱞᱮᱡᱽ ᱠᱚ ᱢᱮᱱᱟᱜ ᱜᱮᱭᱟ ᱛᱳ ᱟᱨᱴ ᱨᱮ ᱡᱩᱫᱤ ᱟᱢ ᱢᱚᱡᱽ ᱮᱢ ᱟᱨᱴ ᱫᱟᱲᱮᱭᱟᱜ ᱠᱷᱟᱡ ᱢᱚᱡᱽ ᱪᱤᱛᱟᱹᱨ ᱵᱮᱱᱟᱣ ᱫᱟᱲᱮᱭᱟᱜ ᱠᱷᱟᱡ ᱥᱮ ᱟᱢᱟᱜ ᱟᱨᱴ ᱤᱥᱠᱩᱞ ᱠᱚᱮᱡᱽ ᱨᱮ ᱵᱟᱢ ᱢᱚᱡᱽ ᱛᱮ ᱵᱟᱢ ᱥᱮᱬᱟ ᱫᱟᱲᱮᱭᱟᱜ ᱠᱟᱱᱟ ᱛᱚᱵᱮ ᱟᱢ ᱢᱟ ᱥᱟᱫᱷᱟᱨᱚᱱ ᱥᱮᱬᱟ ᱫᱟᱲᱭᱟᱜᱼᱟ ᱟᱥᱲᱟ ᱠᱚ ᱢᱮᱱᱟᱜ ᱜᱮᱭᱟ ᱛᱳ ᱟᱢ ᱡᱩᱫᱤ ᱪᱤᱛᱟᱹᱨ ᱪᱤᱛᱟᱹᱨ ᱢᱚᱡᱽ ᱛᱮᱢ ᱵᱮᱱᱟᱣ ᱫᱟᱲᱮᱭᱟᱜ ᱠᱷᱟᱱ ᱛᱚᱵᱮ ᱟᱢ ᱚᱸᱰᱮ ᱠᱷᱚᱡ ᱚᱯᱷᱟᱨ ᱮᱢ ᱧᱟᱢ ᱠᱮᱭᱟ ᱟᱢ ᱮᱴᱟᱜ ᱠᱚᱢᱯᱤᱴᱤᱥᱮᱱ ᱢᱤᱫᱴᱮᱡ ᱤᱭᱟᱹ ᱨᱮᱢ ᱯᱷᱮᱰ ᱫᱟᱲᱮᱭᱟᱜᱼᱟ ᱡᱩᱫᱤ ᱟᱢ ᱚᱸᱰᱮ ᱠᱚᱢᱯᱤᱴᱤᱥᱮᱱ ᱨᱮᱢ ᱫᱟᱲᱮᱭᱟᱜ ᱠᱷᱟᱱ ᱩᱱᱠᱩ ᱛᱤᱱᱟᱹᱜ ᱰᱷᱮᱨ ᱫᱚᱢᱮᱞ ᱢᱮᱱᱟᱜ ᱠᱚᱣᱟ ᱩᱱᱠᱩ ᱥᱟᱶ ᱯᱨᱚᱛᱷᱚᱢᱚᱜ ᱠᱷᱟᱡ ᱛᱚᱵᱮ ᱪᱟᱨᱡᱽ ᱨᱮ ᱚᱯᱷᱟᱨᱮᱢ ᱧᱟᱢᱟ